ᱱᱚᱜᱼᱚᱭ ᱡᱮᱜᱮᱫ ᱢᱟᱰᱮᱨ ᱵᱟᱨᱮᱛᱮ ᱟᱹᱰᱤ ᱠᱤᱪᱷᱩ ᱚᱱᱠᱟᱱᱟᱜ ᱢᱮᱱᱟᱜᱼᱟ ᱡᱟᱦᱟᱸ ᱫᱚ ᱠᱷᱚᱸᱫᱽᱨᱚᱱᱚᱜ ᱞᱟᱹᱠᱛᱤ ᱠᱟᱱᱟ ᱡᱟᱦᱟᱸ ᱞᱮᱠᱟ ᱟᱵᱚ ᱢᱟᱹᱱᱢᱤᱭᱟᱜ ᱜᱮ ᱢᱟᱹᱱᱢᱤ ᱫᱚ ᱚᱠᱟ ᱠᱷᱚᱱᱵᱚᱱ ᱦᱮᱡ ᱟᱠᱟᱱᱟ ᱟᱨ ᱪᱮᱫ ᱞᱮᱠᱟ ᱨᱮᱵᱚᱱ ᱦᱮᱡ ᱟᱠᱟᱱᱟ ᱟᱵᱚᱣᱟᱜ ᱫᱚ ᱚᱠᱟᱨᱮ ᱤᱭᱟᱹ ᱢᱟᱹᱱᱢᱤᱭᱟᱜ ᱫᱚ ᱚᱲᱟᱜ ᱠᱟᱱᱟ ᱡᱮ ᱚᱠᱟ ᱫᱤᱥᱚᱢ ᱠᱷᱚᱱᱵᱚᱱ ᱦᱮᱡ ᱟᱠᱟᱱᱟ ᱥᱮ ᱚᱠᱟ ᱠᱷᱚᱱᱵᱚᱱ ᱩᱯᱮᱞ ᱟᱠᱟᱱᱟ ᱚᱱᱟ ᱠᱚᱫᱚ ᱵᱳᱭᱜᱟᱱᱤᱠ ᱠᱚ ᱪᱮᱫ ᱠᱷᱚᱸᱫᱽᱨᱚᱱᱤᱭᱟᱹ ᱠᱚ ᱟᱱᱛᱮᱫ ᱜᱮ ᱠᱷᱚᱸᱫᱽᱨᱚᱱᱮᱫ ᱜᱮᱭᱟ ᱠᱚ ᱟᱨ ᱠᱚ ᱠᱷᱚᱸᱫᱽᱨᱚᱱᱮᱫ ᱜᱮᱭᱟ ᱟᱨ ᱡᱟᱹᱨᱩᱲᱤ ᱜᱮᱭᱟ ᱠᱷᱚᱸᱫᱽᱨᱚᱱ ᱚᱱᱟᱜᱮ ᱠᱷᱚᱸᱫᱽᱨᱚ ᱫᱚ ᱡᱟᱹᱨᱩᱲ